ᱡᱚᱦᱟᱨᱜᱮ ᱡᱚᱦᱟᱨᱜᱮ ᱚᱠᱚᱭᱵᱤᱱ ᱞᱟᱹᱭᱮᱫ ᱛᱟᱦᱮᱸᱫ ᱤᱧᱟᱹᱜ ᱧᱩᱛᱩᱢ ᱫᱚ ᱫᱩᱵᱽᱨᱟᱡᱽ ᱴᱩᱰᱩ ᱟᱛᱳ ᱫᱚ ᱱᱟᱜ ᱡᱩᱨᱫᱟᱹᱠᱟᱱᱥᱚᱨ ᱚᱱᱠᱟ ᱫᱚ ᱱᱟᱜ ᱵᱚᱱᱠᱟᱲ ᱠᱚ ᱢᱮᱛᱟᱜᱼᱟ ᱟᱫᱚ ᱢᱟ ᱞᱟᱹᱭᱵᱤᱱ ᱪᱮᱫ ᱵᱮᱯᱟᱨ

ᱟᱪᱪᱷᱟ ᱧᱮᱞᱵᱤᱱ ᱟᱵᱚᱣᱟᱜ ᱯᱟᱨᱟᱵᱽ ᱯᱩᱱᱟᱹᱭ ᱡᱟᱦᱟᱸ ᱞᱮᱠᱟ ᱟᱵᱚ ᱫᱚᱵᱚᱱ ᱢᱮᱱᱫᱟ ᱢᱤᱫᱴᱟᱝ ᱧᱮᱞᱵᱤᱱ ᱱᱟᱜ ᱨᱩᱛᱩ ᱢᱮᱱᱛᱮ ᱵᱟᱠᱚ ᱢᱮᱱᱟ ᱪᱮ ᱨᱤᱛ ᱨᱮᱱᱟᱜ ᱡᱤᱭᱟᱹᱲ ᱨᱮᱱᱟᱜ ᱚᱨᱥᱚᱝ ᱤᱫᱤ ᱠᱟᱛᱮᱜᱮ ᱨᱤᱛ ᱨᱮᱱᱟᱜ ᱚᱱᱟ ᱯᱟᱨᱟᱵᱽ ᱯᱩᱱᱟᱹᱭ ᱦᱚᱸ ᱦᱮᱡ ᱟᱠᱟᱱᱟ ᱟᱵᱚ ᱧᱮᱞᱵᱤᱱ ᱥᱚᱨᱦᱟᱭ ᱥᱚᱨᱦᱟᱭ ᱧᱩᱛᱩᱢᱟᱠᱟᱱᱟ ᱥᱚᱨᱦᱟᱭ ᱵᱚᱸᱜᱟ ᱥᱚᱨᱦᱟᱭ ᱵᱚᱸᱜᱟ ᱨᱮ ᱥᱚᱨᱦᱟᱭ ᱯᱟᱨᱟᱵᱽ ᱵᱚᱱ ᱧᱩᱛᱩᱢᱟ ᱦᱩᱭᱱᱟ ᱟᱨ ᱯᱷᱟᱜᱩᱱ ᱵᱚᱸᱜᱟᱨᱮ ᱵᱟᱦᱟ ᱵᱚᱸᱜᱟ ᱵᱚᱱ ᱵᱟᱦᱟ ᱯᱟᱨᱟᱵᱽ ᱵᱚᱱ ᱤᱭᱟᱹᱭᱟ ᱯᱟᱨᱟᱵᱚᱜᱼᱟ ᱵᱚᱱ ᱫᱟᱸᱥᱟᱭ ᱵᱚᱸᱜᱟᱨᱮ ᱫᱟᱸᱥᱟᱭ ᱯᱟᱨᱟᱵᱽ ᱱᱚᱜᱼᱚᱸᱭ ᱱᱚᱝᱠᱟ ᱯᱟᱨᱟᱵᱽ ᱱᱟᱜ ᱢᱮᱱᱟᱜᱼᱟ ᱟᱫᱚ ᱚᱱᱠᱟ ᱫᱚ ᱱᱟᱜ ᱥᱮᱬᱟ ᱯᱟᱨᱟᱵᱽ ᱫᱚ ᱱᱟᱜ ᱵᱟᱦᱟ ᱟᱨ ᱥᱚᱨᱦᱟᱭᱜᱮ ᱵᱟᱝ ᱱᱚᱣᱟ ᱫᱚ ᱫᱟᱸᱥᱟᱭ ᱵᱚᱸᱜᱟᱨᱮ ᱫᱟᱸᱥᱟᱭ ᱱᱟᱜ ᱡᱟᱦᱟᱸ ᱡᱟᱭᱜᱟᱨᱮ ᱟᱴᱷᱣᱟᱨ ᱟᱠᱷᱲᱟ ᱠᱚ ᱠᱚᱨᱟᱣ ᱠᱟᱜᱼᱟ ᱢᱮᱱ ᱫᱚ ᱦᱟᱜ ᱡᱟᱦᱟᱸ ᱪᱮᱞᱟ ᱠᱚ ᱫᱩᱲᱩᱵ ᱠᱟᱠᱚᱣᱟ ᱱᱚᱜᱼᱚᱸᱭ ᱚᱱᱟ ᱦᱟᱜ ᱡᱟᱦᱟᱸ ᱟᱠᱷᱲᱟ ᱵᱚ ᱩᱴᱷᱟᱹᱣ ᱞᱟᱜᱟᱱᱛᱮ ᱡᱟᱦᱟᱸ ᱯᱟᱨᱟᱵᱽ ᱞᱮᱠᱟ ᱢᱮᱱᱫᱚ ᱱᱟᱜ ᱠᱚᱠᱚᱭ ᱠᱚ ᱪᱟᱞᱟᱜᱼᱟ ᱚᱱᱟ ᱠᱚᱭᱟᱜ ᱛᱮᱜᱮ ᱦᱟᱺᱰᱤ ᱫᱚᱦᱚ ᱠᱟᱛᱮ ᱟᱵᱚᱢᱟᱢᱟ ᱟᱠᱷᱲᱟ ᱵᱚ ᱩᱴᱷᱟᱹᱜᱼᱟ ᱛᱚ ᱚᱱᱟ ᱞᱟᱜᱟᱱ ᱛᱮ ᱱᱟᱜ ᱫᱟᱸᱥᱟᱭ ᱵᱚᱸᱜᱟ ᱢᱩᱞᱩᱜ ᱠᱷᱚᱱᱟᱜ ᱮᱭᱟᱭ ᱟᱢᱵᱟᱵᱟᱹᱥᱭᱟᱹ ᱵᱷᱤᱛᱨᱤ ᱨᱮᱠᱚ ᱫᱟᱬᱟᱱᱟ ᱢᱩᱞᱩᱜ ᱠᱷᱚᱱᱟᱜ ᱮᱭᱟᱭ ᱟᱢᱵᱟᱵᱟᱹᱥᱭᱟᱹ ᱵᱷᱤᱛᱨᱤ ᱨᱮᱠᱚ ᱫᱟᱬᱟᱱᱟ ᱦᱮᱸ ᱚᱱᱟ ᱫᱚ ᱧᱮᱞᱵᱤᱱ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟᱨᱮ ᱯᱟᱨᱟᱵᱽ ᱛᱟᱵᱚ ᱢᱮᱱᱟᱜᱼᱟ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟᱨᱮᱵᱚᱱ ᱯᱟᱨᱟᱵᱽ ᱞᱮᱱᱠᱷᱟᱱ ᱢᱤᱫ ᱫᱷᱟᱣᱛᱮ ᱥᱟᱱᱛᱟᱲ ᱵᱚᱱ ᱯᱟᱨᱟᱵᱽ ᱯᱩᱱᱟᱹᱭᱮᱜᱼᱟ ᱟᱫᱚ ᱟᱵᱚ ᱡᱩᱫᱤ ᱪᱷᱟᱛᱤᱠᱜᱮᱵᱚᱱ ᱠᱷᱩᱫᱟᱹᱣ ᱠᱚᱣᱟ ᱮᱱᱠᱷᱟᱱ ᱵᱟᱵᱚᱱ ᱯᱟᱨᱟᱵᱽ ᱯᱩᱱᱟᱹᱭᱚᱜᱼᱟ ᱢᱤᱫ ᱫᱷᱟᱣᱛᱮ ᱵᱟᱵᱚᱱ ᱠᱚᱨᱟᱣ ᱫᱟᱲᱮᱭᱟᱜᱼᱟ ᱥᱚᱦᱨᱟᱭ ᱢᱮᱱᱟᱜᱼᱟ ᱥᱚᱨᱦᱟᱭ ᱵᱚᱸᱜᱟ ᱛᱟᱵᱚ ᱧᱮᱞᱢᱮ ᱠᱩᱱᱟᱹᱢᱤ ᱟᱵᱚ ᱡᱩᱫᱤ ᱫᱟᱸᱥᱟᱭ ᱵᱚᱸᱜᱟ ᱟᱢᱵᱟᱵᱟᱹᱥᱭᱟᱹ ᱨᱮᱵᱚᱱ ᱥᱚᱨᱦᱟᱭᱚᱜᱼᱟ ᱮᱱᱠᱷᱟᱱ ᱢᱟᱵᱚᱱ ᱟᱯᱟᱱ ᱟᱯᱤᱱᱚᱜᱼᱟ ᱥᱮ ᱛᱟᱦᱮᱞᱮ ᱥᱚᱦᱨᱟᱭ ᱵᱚᱸᱜᱟ ᱠᱩᱱᱟᱹᱢᱤᱨᱮ ᱡᱩᱫᱤ ᱥᱚᱨᱦᱟᱭ ᱵᱚᱱ ᱢᱟᱱᱟᱣᱟ ᱮᱱᱠᱷᱟᱱ ᱴᱷᱤᱠ ᱵᱚᱱ ᱢᱟᱱᱟᱣ ᱫᱟᱲᱮᱭᱟᱜᱼᱟ ᱴᱷᱤᱠ ᱜᱮᱭᱟ ᱥᱟᱨ ᱴᱷᱤᱠ ᱜᱮᱭᱟ ᱚᱱᱟ ᱫᱚ ᱱᱟᱜ ᱫᱩᱲᱩᱵ ᱢᱤᱜᱴᱷᱮᱡ ᱠᱟᱛᱮᱵᱚᱱ ᱜᱟᱯᱟᱞ ᱢᱟᱨᱟᱣᱟ ᱴᱷᱤᱠᱟ ᱪᱮᱫ ᱞᱮᱠᱟ ᱨᱮᱵᱚᱱ ᱥᱚᱡᱷᱮᱭᱟ ᱡᱚᱛᱚᱦᱚᱲ ᱢᱟᱹᱡᱷᱤ ᱠᱚᱵᱚᱱ ᱡᱟᱣᱨᱟ ᱢᱤᱫ ᱞᱮᱱ ᱮᱱᱟᱝ ᱚᱱᱟ ᱡᱤᱱᱤᱥ ᱫᱚ ᱱᱟᱜ ᱴᱷᱟᱹᱣᱠᱟᱹᱜᱼᱟ ᱟᱪᱪᱷᱟ ᱴᱷᱤᱠ ᱜᱮ ᱤᱱᱠᱟᱹ ᱫᱷᱟᱨᱟ ᱜᱮᱞᱟᱝ ᱜᱚᱞᱯᱷᱳᱭᱟ ᱟᱞᱟᱝᱟᱜ ᱵᱮᱯᱟᱨ ᱦᱮᱸ ᱪᱮ ᱡᱚᱦᱟᱨᱜᱮ ᱜᱚᱢᱠᱮ